ᱯᱚᱱᱚᱛ ᱵᱟᱦᱮᱨ ᱫᱟᱬᱟᱱ ᱫᱚᱧ ᱥᱮᱱ ᱟᱠᱟᱱ ᱜᱮᱭᱟ ᱚᱱᱟ ᱫᱚ ᱡᱷᱟᱲᱠᱷᱚᱸᱰ ᱚᱸᱰᱮ ᱫᱚ ᱥᱟᱱᱛᱟᱲ ᱦᱚᱯᱚᱱᱟᱜ ᱫᱷᱚᱨᱚᱢ ᱴᱷᱟᱶ ᱞᱩᱜᱩ ᱵᱩᱨᱩ ᱢᱮᱱᱟᱜ ᱟᱠᱟᱫᱟ ᱦᱚᱲ ᱠᱚ ᱞᱟᱹᱭᱟ ᱚᱱᱟ ᱫᱷᱤᱨᱤ ᱪᱟᱴᱟᱱᱤ ᱨᱮ ᱯᱟᱹᱦᱤᱞ ᱦᱟᱯᱲᱟᱢ ᱠᱚ ᱜᱮᱞᱵᱟᱨ ᱵᱚᱪᱷᱚᱨ ᱠᱚ ᱵᱤᱪᱟᱹᱨ ᱟᱪᱟᱨ ᱟᱠᱟᱫ ᱛᱟᱦᱮᱱ ᱚᱱᱟ ᱨᱮᱭᱟᱜ ᱯᱟᱹᱴᱭᱟᱛ ᱪᱤᱱᱦᱟᱹᱛ ᱦᱚᱸ ᱢᱮᱱᱟᱜ ᱜᱤᱭᱟ ᱟᱨ ᱞᱩᱜᱩ ᱵᱩᱨᱩ ᱨᱮ ᱚᱱᱟ ᱫᱷᱤᱨᱤ ᱠᱷᱚᱸᱜᱚᱲ ᱦᱮᱱᱟᱜᱼᱟ ᱚᱱᱟ ᱫᱷᱤᱨᱤ ᱠᱷᱚᱸᱜᱚᱲ ᱛᱮᱜᱮ ᱠᱟᱯᱟᱴ ᱢᱮᱱᱟᱜᱼᱟ ᱚᱸᱰᱮ ᱞᱟᱹᱭ ᱟᱠᱚ ᱚᱱᱟ ᱠᱷᱚᱸᱜᱚᱲ ᱠᱷᱚᱱ ᱜᱮ ᱟᱵᱚ ᱨᱮᱱ ᱵᱚᱸᱜᱟ ᱵᱳᱨᱳ ᱫᱚ ᱠᱚ ᱩᱰᱩᱜ ᱟᱠᱟᱱᱟ ᱟᱨ ᱥᱤᱛᱟᱹ ᱱᱟᱞᱟ ᱢᱮᱱᱟᱜᱼᱟ ᱚᱱᱟ ᱫᱚ ᱫᱤᱱ ᱜᱤ ᱫᱟᱜ ᱞᱤᱜᱤᱜᱼᱟ ᱤᱧ ᱦᱚᱸ ᱪᱟᱞᱟᱣ ᱠᱟᱛᱮ ᱫᱚ ᱵᱟᱹᱧ ᱧᱮᱞ ᱟᱠᱟᱫ ᱛᱟᱦᱮᱸ ᱟᱫᱚ ᱥᱮᱱ ᱠᱟᱛᱮ ᱤᱧ ᱧᱮᱞ ᱠᱮᱫᱟ ᱡᱮ ᱥᱟᱹᱨᱤ ᱜᱮ ᱟᱹᱰᱤ ᱨᱟᱹᱥᱠᱟᱹᱧ ᱵᱩᱡᱷᱟᱣ ᱠᱮᱫᱟ ᱱᱚᱣᱟ ᱜᱮ ᱫᱟᱬᱟᱱ ᱪᱟᱞᱟᱣ ᱨᱮᱭᱟᱜ ᱡᱚᱥ ᱫᱚ ᱛᱟᱦᱮᱸ ᱠᱟᱱ ᱛᱤᱧᱟᱹ